ᱤᱧᱟᱹᱜ ᱚᱲᱟᱜ ᱵᱟᱜᱟᱱ ᱨᱮ ᱟᱭᱢᱟ ᱨᱚᱠᱚᱢ ᱡᱚᱢᱟᱜ ᱫᱟᱨᱮ ᱢᱮᱱᱟᱜᱼᱟ ᱡᱮᱢᱚᱱ ᱥᱚ ᱫᱟᱨᱮ ᱠᱚ ᱚᱱᱟ ᱥᱚ ᱠᱚ ᱥᱚ ᱵᱤᱞᱤ ᱠᱚ ᱡᱚᱢ ᱞᱟᱹᱜᱤᱫ ᱛᱮ ᱟᱭᱢᱟ ᱨᱚᱠᱚᱢ ᱪᱮᱬᱮ ᱠᱚ ᱦᱤᱡᱩᱜᱼᱟ ᱟᱨᱦᱚᱸ ᱩᱱᱠᱩ ᱪᱮᱬᱮ ᱨᱤᱡᱷᱟᱹᱣ ᱞᱟᱹᱜᱤᱫ ᱛᱮ ᱤᱧ ᱩᱱᱠᱩ ᱞᱟᱹᱜᱤᱫ ᱦᱟᱥᱟ ᱠᱷᱟᱯᱨᱟ ᱨᱮ ᱫᱟᱜ ᱤᱧ ᱫᱚᱦᱚ ᱠᱟᱜᱼᱟ ᱚᱱᱟ ᱞᱟᱹᱜᱤᱫ ᱛᱮ ᱩᱱᱠᱩ ᱞᱟᱹᱜᱤᱫ ᱛᱮ ᱟᱨᱦᱚᱸ ᱠᱷᱚᱫᱮ ᱠᱚ ᱠᱚᱞᱟᱭ ᱠᱚ ᱮᱨᱟ ᱡᱟᱛᱮ ᱩᱱᱠᱩ ᱩᱱᱠᱩ ᱯᱚᱨᱮ ᱟᱭᱢᱟ ᱪᱮᱬᱮ ᱠᱚ ᱦᱤᱡᱩᱜ ᱢᱟ ᱟᱨ ᱪᱮᱬᱮ ᱠᱚ ᱞᱟᱹᱜᱤᱫ ᱛᱮ ᱡᱟᱝ ᱟᱨ ᱫᱟᱜ ᱦᱚᱸᱧ ᱫᱚᱦᱚᱭᱟ